ᱟᱞᱮ ᱱᱚᱣᱟ ᱠᱚᱨᱮᱫ ᱥᱚᱨᱠᱟᱨᱤ ᱦᱟᱥᱯᱟᱛᱟᱞ ᱫᱚ ᱟᱹᱰᱤᱜᱟᱱ ᱟᱭᱢᱟ ᱡᱟᱭᱜᱟ ᱨᱮᱜᱮ ᱢᱮᱱᱟᱜᱼᱟ ᱛᱳ ᱱᱚᱸᱰᱮ ᱢᱮᱱᱟᱜᱼᱟ ᱟᱞᱮ ᱱᱚᱣᱟ ᱵᱷᱟᱴᱳᱞ ᱨᱮ ᱢᱮᱱᱟᱜᱼᱟ ᱥᱚᱨᱠᱟᱨᱤ ᱦᱟᱥᱯᱟᱛᱟᱞ ᱨᱟᱭᱜᱚᱸᱡᱽ ᱨᱮ ᱢᱮᱱᱟᱜᱼᱟ ᱥᱚᱨᱠᱟᱨᱤ ᱦᱟᱥᱯᱟᱛᱟᱞ ᱛᱳ ᱪᱤᱠᱤᱛᱥᱟ ᱠᱚᱫᱚ ᱢᱚᱡᱽ ᱜᱮ ᱦᱩᱭᱩᱜᱚᱜᱼᱟ ᱨᱟᱱ ᱴᱟᱱ ᱦᱚᱸ ᱢᱚᱡᱽ ᱜᱮ ᱮᱢᱚᱜᱚᱜᱼᱟ ᱥᱚᱨᱠᱟᱨᱤ ᱦᱟᱥᱯᱟᱛᱟᱞ ᱨᱮ ᱡᱮ ᱮᱜ ᱛᱷᱚᱲᱟᱛᱷᱩᱲᱤ ᱡᱮ ᱥᱚᱨᱠᱟᱨᱤ ᱦᱟᱥᱯᱟᱛᱟᱞ ᱠᱚ ᱡᱮ ᱛᱷᱚᱲᱟ ᱛᱷᱚᱲᱤ ᱡᱮ ᱠᱟᱹᱣᱰᱤ ᱠᱷᱚᱱᱟᱜ ᱦᱟᱛᱟᱣ ᱦᱚᱸ ᱦᱩᱭ ᱫᱟᱲᱮᱭᱟᱜᱼᱟ ᱨᱟᱱ ᱛᱳ ᱰᱷᱮᱨ ᱫᱚ ᱥᱚᱨᱠᱟᱨᱤ ᱥᱚᱨᱠᱟᱨᱤ ᱦᱟᱥᱯᱟᱛᱟᱞ ᱠᱷᱚᱱ ᱜᱮ ᱟᱨ ᱢᱚᱡᱽᱜᱮ ᱪᱤᱠᱤᱛᱥᱟ ᱦᱩᱭᱩᱜᱚᱜᱼᱟ ᱨᱟᱱ ᱴᱟᱱ ᱠᱚᱦᱚᱸ ᱢᱚᱡᱽ ᱜᱮᱠᱚ ᱮᱢᱚᱜᱚᱜᱼᱟ ᱟᱨ ᱟᱨ ᱡᱮ ᱟᱹᱹᱰᱤ ᱢᱚᱡᱽ ᱡᱟᱦᱟᱱᱟᱜ ᱠᱤᱪᱷᱩ ᱨᱮᱜᱮ ᱡᱮ ᱥᱚᱨᱠᱟᱨᱤ ᱦᱟᱥᱯᱟᱛᱟᱞ ᱠᱷᱚᱱᱞ ᱜᱮ ᱟᱹᱜᱩᱭᱟ ᱟᱞᱮ ᱫᱚ ᱟᱨ ᱟᱵᱩ ᱦᱚᱲ ᱦᱚᱯᱚᱱ ᱫᱚ ᱨᱮᱸᱜᱮᱡ ᱦᱚᱲ ᱡᱮ ᱫᱤᱠᱩ ᱞᱮᱠᱟ ᱯᱚᱭᱥᱟ ᱴᱟᱠᱟ ᱵᱟᱹᱱᱩᱜ ᱛᱟᱵᱚᱱᱟ ᱛᱳ ᱡᱮ ᱯᱚᱭᱥᱟ ᱴᱟᱠᱟ ᱵᱟᱹᱱᱩᱜ ᱵᱚᱱ ᱛᱮ ᱥᱮ ᱪᱤᱠᱟᱹᱛᱮ ᱟᱵᱚᱫᱚ ᱫᱤᱠᱩ ᱦᱚᱯᱚᱱ ᱞᱮᱠᱟ ᱡᱮ ᱱᱟᱨᱥᱤᱝ ᱦᱳᱢ ᱨᱠᱮᱵᱚᱱ ᱵᱷᱚᱨᱛᱤᱜᱼᱟ ᱪᱤᱠᱤᱥᱥᱟ ᱦᱚᱪᱚᱜ ᱟᱵᱚᱱ ᱛᱳ ᱚᱱᱠᱟ ᱵᱟᱝ ᱛᱮ ᱟᱵᱚ ᱫᱚ ᱥᱚᱨᱠᱟᱨᱤ ᱦᱟᱥᱯᱟᱛᱟᱞ ᱠᱷᱚᱱᱜᱮ ᱨᱟᱱ ᱠᱚᱫᱚ ᱵᱚᱱ ᱡᱚᱢᱟ ᱟᱨ ᱟᱹᱰᱤ ᱟᱹᱰᱤᱜᱮ ᱥᱩᱡᱳᱜᱽ ᱥᱩᱵᱤᱫᱷᱟ ᱟᱹᱰᱤ ᱢᱚᱡᱽ ᱥᱚᱨᱠᱟᱨᱤ ᱦᱚᱥᱯᱤᱴᱟᱞ ᱨᱮ ᱢᱚᱡᱽ ᱜᱮᱠᱚ ᱪᱤᱠᱤᱥᱥᱟ ᱠᱚᱣᱟ ᱢᱚᱡᱽ ᱜᱮ ᱨᱟᱱ ᱴᱟᱱ ᱠᱚᱠᱚ ᱮᱢᱚᱜᱚᱜᱼᱟ ᱢᱚᱡᱽᱜᱮ ᱨᱩᱜᱤ ᱠᱚᱠᱚ ᱮᱱᱛᱮᱜ ᱧᱮᱞ ᱵᱚᱱᱟᱠᱚ ᱢᱚᱡᱽ ᱜᱮ ᱟᱨ ᱤᱱᱟᱹ ᱠᱚᱵᱚᱱ ᱡᱚᱢᱟ ᱟᱨ ᱟᱨ ᱟᱭᱢᱟ ᱡᱟᱭᱜᱟ ᱠᱚᱨᱮᱱᱟᱜ ᱦᱟᱥᱯᱟᱛᱟᱞ ᱠᱚᱦᱚᱸ ᱢᱮᱱᱟᱜ ᱜᱮᱭᱟ ᱥᱚᱨᱠᱟᱨᱤ ᱦᱟᱥᱯᱟᱛᱟᱞ ᱛᱳ ᱟᱸᱡᱚᱢ ᱠᱟᱹᱫᱟᱹᱧ ᱟᱨ ᱢᱚᱡᱽ ᱜᱮᱠᱚ ᱨᱟᱱ ᱠᱚᱣᱟ